ᱟᱪᱪᱷᱟ ᱜᱚᱢᱠᱮ ᱟᱯᱮ ᱡᱚᱠᱷᱚᱱᱟᱜ ᱥᱤᱠᱷᱱᱟᱹᱛ ᱟᱨ ᱱᱮᱛᱟᱨᱟᱜ ᱥᱤᱠᱷᱱᱟᱹᱛ ᱨᱮ ᱪᱮᱫ ᱵᱷᱮᱜᱟᱨ ᱧᱮᱞᱚᱜ ᱠᱟᱱᱟ ᱥᱮ ᱪᱮᱫ ᱟᱨᱩ ᱯᱷᱮᱨᱟᱜ ᱠᱟᱱᱟ ᱚᱱᱟ ᱵᱟᱨᱮ ᱛᱮ ᱵᱟᱨ ᱯᱮ ᱠᱟᱛᱷᱟ ᱞᱟᱹᱭ ᱢᱮ ᱟᱞᱮ ᱡᱚᱠᱷᱚᱱ ᱞᱮ ᱚᱞᱚᱜ ᱯᱟᱲᱦᱟᱜ ᱛᱚᱠᱷᱚᱱ ᱥᱠᱩᱞ ᱥᱟᱸᱜᱤᱧ ᱛᱟᱦᱮᱸ ᱠᱟᱱᱟ ᱡᱚᱢ ᱧᱩ ᱚᱵᱷᱟᱵᱽ ᱛᱟᱦᱮᱸ ᱠᱟᱱᱟ ᱢᱤᱫ ᱵᱮᱲᱟ ᱡᱚᱢ ᱧᱟᱢᱚᱜ ᱠᱷᱟᱱ ᱢᱤᱫ ᱵᱮᱲᱟ ᱡᱚᱢ ᱵᱟᱝ ᱧᱟᱢᱚᱜᱼᱟ ᱟᱨ ᱴᱤᱭᱩᱥᱤᱱᱤ ᱠᱚ ᱵᱟᱝ ᱛᱟᱦᱮᱸ ᱞᱮᱱᱟ ᱛᱚᱵᱮ ᱮᱱᱛᱮ ᱦᱚᱸ ᱞᱮ ᱯᱟᱲᱦᱟᱣ ᱠᱟᱱᱟ ᱱᱤᱡᱮ ᱯᱚᱨᱤᱥᱥᱨᱚᱢ ᱠᱟᱛᱮᱫ ᱥᱠᱩᱞ ᱨᱮ ᱢᱟᱥᱴᱟᱨ ᱠᱚ ᱫᱟᱫᱟᱞ ᱠᱟᱱ ᱛᱟᱦᱮᱸ ᱮᱱᱛᱮ ᱦᱚᱸ ᱞᱮ ᱪᱟᱞᱟᱣ ᱠᱟᱱᱟ ᱛᱚᱵᱮ ᱡᱮᱴᱩᱠᱩ ᱞᱮ ᱪᱮᱫ ᱠᱟᱫᱟ ᱟᱞᱮ ᱱᱤᱛᱚᱜ ᱢᱤᱫᱴᱟᱝ ᱫᱚᱨᱠᱷᱟᱥᱛᱚ ᱞᱮ ᱚᱞ ᱫᱟᱲᱮᱭᱟᱜᱼᱟ ᱢᱤᱫᱴᱟᱝ ᱵᱷᱟᱜᱮ ᱚᱯᱷᱤᱥ ᱦᱚᱸ ᱞᱮ ᱜᱟᱞᱢᱟᱨᱟᱣ ᱫᱟᱲᱮᱭᱟᱜᱼᱟ ᱢᱤᱫᱴᱟᱝ ᱵᱷᱟᱜᱮ ᱡᱟᱭᱜᱟ ᱯᱟᱸᱡᱟ ᱧᱟᱢ ᱫᱟᱲᱮᱭᱟᱜᱼᱟ ᱞᱮ ᱠᱤᱱᱛᱩ ᱫᱩ ᱦᱟᱡᱟᱨ ᱱᱚᱭ ᱥᱟᱞ ᱨᱮ ᱡᱟᱦᱟᱸ ᱱᱤᱭᱚᱢ ᱵᱮᱱᱟᱣ ᱟᱠᱟᱱᱟ ᱚᱞᱚᱜ ᱯᱟᱲᱦᱟᱜ ᱱᱤᱭᱮ ᱚᱱᱟᱨᱮ ᱯᱟᱥ ᱯᱷᱮᱞ ᱡᱟᱦᱟᱸ ᱨᱟᱠᱟᱵ ᱦᱳᱭ ᱠᱟᱱᱟ ᱩᱢᱮᱨ ᱥᱟᱶᱛᱮ ᱩᱱᱤ ᱠᱞᱟᱥ ᱢᱤᱫ ᱫᱚᱦᱚ ᱦᱳᱭᱳᱜ ᱛᱟᱭᱟ ᱚᱱᱟ ᱥᱤᱥᱴᱮᱢ ᱦᱮᱡ ᱟᱠᱟᱱᱟ ᱛᱚ

ᱟᱞᱮ ᱥᱳᱢᱳᱭ ᱫᱚ ᱱᱩᱱᱟᱹᱜ

ᱥᱚᱨᱠᱟᱨ ᱥᱠᱩᱞ ᱠᱚ ᱯᱟᱲᱦᱟᱣ ᱪᱚᱭᱮᱫ ᱠᱚᱣᱟ ᱡᱚᱠᱷᱚᱱ ᱢᱤᱫ ᱴᱟᱝ ᱠᱟᱢᱤ ᱪᱟᱠᱨᱤ ᱧᱟᱢ ᱡᱟᱭᱜᱟᱨᱮ ᱯᱚᱨᱤᱠᱠᱷᱟᱡᱚᱠᱷᱚᱱ ᱦᱳᱭᱳᱜ ᱠᱟᱱᱟ ᱛᱚᱠᱷᱚᱱ ᱠᱳᱣᱟᱞᱤᱴᱤ ᱛᱚᱠᱷᱚᱱ ᱫᱚᱠᱚ ᱥᱮᱸᱫᱽᱨᱟᱭᱮᱫᱟ ᱛᱚᱠᱷᱚᱱ ᱫᱚ ᱡᱟᱦᱟᱸᱭ ᱤᱝᱞᱤᱥ ᱢᱤᱰᱤᱭᱟᱢ ᱵᱷᱟᱜᱤ ᱥᱠᱩᱞ ᱠᱚ ᱯᱟᱲᱦᱟᱣ ᱮᱫ ᱠᱟᱱᱟ ᱟᱨ ᱥᱚᱠᱟᱨ ᱥᱠᱩᱞ ᱠᱷᱚᱱ ᱡᱟᱦᱟᱸᱭ ᱦᱮᱡ ᱠᱟᱱᱟᱭ ᱵᱟᱱᱟᱦᱚᱲ ᱛᱩᱞᱟᱹ ᱡᱚᱠᱷᱟᱭᱮᱫ ᱠᱤᱱᱟ ᱡᱟᱦᱟᱸᱭ ᱢᱟᱨᱠᱥ ᱟᱭ ᱩᱱᱤᱜᱮ ᱧᱟᱢᱟᱭ ᱛᱚ ᱜᱚᱸᱰᱟᱨᱮ ᱡᱟᱦᱟᱸ ᱫᱩᱨᱵᱚᱞᱚᱛᱟ ᱩᱱᱤ ᱫᱚ ᱪᱚᱴ ᱨᱮᱫᱚ ᱪᱤᱠᱟ ᱞᱳᱰ ᱮ ᱦᱟᱛᱟᱣᱟᱭ ᱱᱚᱜ ᱱᱟᱜᱮ ᱢᱤᱫ ᱴᱮᱡ ᱯᱟᱲᱦᱟᱣ ᱨᱮᱱᱟᱜ ᱱᱮᱛᱟᱨᱟᱜ ᱫᱚ ᱦᱩᱫᱤᱥ ᱠᱟᱛᱷᱟ ᱫᱚ